ᱞᱟᱦᱟ ᱛᱮᱱᱟᱜ ᱢᱟᱨᱮ ᱥᱮᱨᱮᱧ ᱫᱚ ᱟᱹᱰᱤ ᱡᱮᱞᱮᱧ ᱜᱮ ᱛᱟᱦᱮᱸ ᱠᱟᱱᱟ ᱟᱨ ᱱᱮᱛᱟᱨᱟᱜ ᱥᱮᱨᱮᱧ ᱫᱚ ᱟᱹᱰᱤ ᱠᱷᱟᱴᱚ ᱢᱟᱪᱷᱟ ᱛᱮᱜᱮ ᱢᱩᱪᱟᱹᱫᱚᱜ ᱜᱮᱭᱟ ᱟᱨ ᱞᱟᱦᱟ ᱛᱮᱱᱟᱜ ᱢᱟᱨᱮ ᱥᱮᱨᱮᱧ ᱨᱮᱫᱚ ᱛᱮᱢᱚᱱ ᱵᱟᱡᱽᱱᱟ ᱠᱚᱫᱚ ᱵᱟᱝ ᱛᱟᱦᱮᱸ ᱠᱟᱱᱟ ᱟᱨ ᱱᱮᱛᱟᱨᱟᱜ ᱥᱮᱨᱮᱧ ᱨᱮᱫᱚ ᱰᱤᱡᱮ ᱠᱚᱠᱚ ᱥᱮᱞᱮᱫ ᱟᱠᱟᱱᱟ